ᱱᱟᱦᱟᱜ ᱡᱩᱜᱽ ᱨᱮ ᱱᱚᱣᱟ ᱧᱮᱞᱚᱜᱚᱜ ᱠᱟᱱᱟ ᱨᱟᱥᱛᱟ ᱟᱵᱚᱣᱟᱜ ᱡᱟᱦᱟᱸ ᱟᱹᱰᱤ ᱱᱟᱯᱟᱭ ᱡᱚᱛᱚ ᱡᱟᱭᱜᱟ ᱨᱮᱜᱮ ᱡᱚᱛᱚ ᱴᱷᱮᱱ ᱜᱮ ᱱᱤᱛᱳᱜ ᱫᱚ ᱠᱷᱩᱵᱽ ᱱᱟᱭ ᱛᱮ ᱱᱟᱯᱟᱭ ᱛᱮ ᱡᱟᱦᱟᱸ ᱡᱟᱛᱮ ᱠᱚᱨᱮ ᱥᱟᱱᱟᱢ ᱴᱷᱮᱱ ᱜᱮ ᱜᱟᱹᱰᱤ ᱛᱮᱠᱚ ᱪᱟᱞᱟᱣ ᱫᱟᱲᱮᱭᱟᱜ ᱠᱟᱱᱟ ᱟᱨ ᱱᱚᱝᱠᱟᱜᱮ ᱢᱟᱱᱮ ᱫᱤᱥᱚᱢ ᱨᱮᱦᱚᱸ ᱡᱚᱛᱚ ᱡᱟᱭᱜᱟ ᱨᱮᱜᱮ ᱡᱳᱜᱟᱡᱳᱜᱽ ᱢᱤᱫᱴᱮᱱ ᱟᱹᱰᱤ ᱱᱟᱯᱟᱭ ᱦᱩᱭ ᱠᱟᱱᱟ ᱱᱤᱛᱳᱜ ᱱᱚᱝᱠᱟ ᱡᱟᱦᱟᱸ ᱫᱤᱥᱚᱢ ᱨᱮ ᱫᱟᱬᱟ ᱠᱳᱨᱛᱮ ᱜᱮᱞᱮ ᱢᱟᱱᱮ ᱡᱟᱦᱟᱸ ᱡᱟᱭᱜᱟ ᱨᱮᱜᱮ ᱵᱚᱱ ᱢᱚᱱᱮᱭ ᱫᱟ ᱚᱱᱠᱟ ᱡᱟᱭᱜᱟ ᱨᱮᱜᱮ ᱮᱵᱚᱝ ᱥᱚᱴᱷᱤᱠ ᱴᱟᱭᱤᱢ ᱨᱮᱜᱮ ᱵᱚᱱ ᱥᱮᱴᱮᱨ ᱫᱟᱲᱮᱭᱟᱜ ᱠᱟᱱᱟ ᱛᱚᱵᱮ ᱱᱚᱜᱼᱚ ᱱᱚᱝᱠᱟ ᱜᱤᱧ ᱟᱥᱚᱜ ᱠᱟᱱᱟ ᱫᱤᱥᱚᱢ ᱨᱮ ᱫᱟᱬᱟ ᱠᱳᱨᱛᱮ ᱜᱮᱞᱮ ᱡᱟᱛᱮ ᱠᱚᱨᱮ ᱢᱟᱱᱮ ᱚᱱᱟ ᱠᱚᱢ ᱴᱟᱭᱤᱢ ᱛᱮ ᱱᱚᱣᱟ ᱜᱟᱹᱰᱤ ᱜᱷᱚᱲᱟ ᱪᱟᱹᱞᱩᱜ ᱢᱟ ᱥᱮ ᱪᱮᱫ ᱱᱚᱝᱠᱟ ᱩᱱᱱᱚᱛᱚ ᱜᱟᱹᱰᱤ ᱠᱚ ᱡᱟᱦᱟᱸ ᱦᱤᱡᱩᱜ ᱠᱚ ᱛᱚᱭᱨᱤᱭ ᱫᱟ ᱵᱤᱜᱽᱜᱟᱱ ᱱᱚᱣᱟ ᱫᱚ ᱟᱹᱰᱤ ᱥᱟᱨᱦᱟᱣ ᱞᱮᱠᱟᱜᱮ ᱡᱮ ᱚᱱᱟ ᱛᱮ ᱟᱵᱚ ᱯᱚᱨᱤᱥᱮᱵᱟ ᱥᱚᱴᱷᱤᱠ ᱥᱟᱺᱦᱤᱡ ᱠᱚ ᱮᱢᱟᱵᱚᱱ ᱠᱟᱱᱟ ᱪᱟᱞᱟᱣ ᱫᱟᱲᱮᱜ ᱟᱵᱚᱱ ᱥᱚᱢᱚᱭ ᱚᱥᱚᱢᱚᱭ ᱢᱟᱱᱮ ᱢᱟᱱᱮ ᱡᱚᱛᱷᱟᱛ ᱴᱟᱭᱤᱢ ᱨᱮᱵᱚᱱ ᱥᱮᱴᱮᱨ ᱫᱟᱲᱮᱭᱟᱜ ᱠᱟᱱᱟ ᱦᱮᱸ ᱱᱚᱝᱠᱟ ᱠᱟᱛᱮᱫ ᱜᱮ ᱢᱟᱱᱮ ᱫᱤᱥᱚᱢ ᱨᱮ ᱟᱥᱛᱮ ᱟᱥᱛᱮ ᱞᱟᱦᱟ ᱦᱤᱡᱩᱜ ᱠᱟᱱᱟ ᱱᱚᱣᱟ ᱡᱟᱛᱮ ᱞᱟᱦᱟ ᱟᱢ ᱪᱟᱞᱟᱜ ᱢᱟ ᱱᱚᱣᱟ ᱜᱮ ᱫᱤᱥᱚᱢ ᱦᱚᱲ ᱟᱨᱚ ᱠᱚ ᱟᱸᱥ ᱠᱚ ᱫᱚᱦᱚᱭᱟ ᱱᱚᱣᱟ ᱱᱤᱛᱳᱜᱼᱟᱜ ᱴᱮᱠᱱᱤᱠᱮᱞ ᱡᱩᱜᱽ ᱫᱚ ᱟᱹᱰᱤ ᱱᱟᱯᱟᱭ ᱡᱩᱜᱽ ᱞᱮᱠᱟ ᱢᱚᱱᱮ ᱦᱩᱭᱩᱜ ᱠᱟᱱᱟ ᱡᱟᱛᱮ ᱠᱚᱨᱮ ᱢᱟᱹᱱᱢᱤ ᱡᱚᱛᱚ ᱠᱚ ᱱᱤᱡᱮᱨᱟᱜ ᱚᱥᱵᱤᱛᱟ ᱠᱚ ᱡᱚᱛᱷᱟᱛ ᱡᱮᱢᱚᱱ ᱯᱚᱨᱤᱥᱮᱵᱟ ᱠᱚ ᱧᱟᱢ ᱮᱫᱟ ᱫᱟᱬᱟ ᱢᱟ ᱫᱤᱥᱚᱢ ᱵᱚᱱ ᱫᱟᱬᱟᱱ ᱠᱟᱱᱟ ᱯᱟᱹᱦᱤᱞ ᱦᱚᱲ ᱫᱚ ᱡᱟᱦᱟᱸ ᱠᱚᱥᱮᱫ ᱠᱚ ᱪᱟᱞᱟᱜ ᱛᱟᱦᱮᱸᱫ ᱛᱮ ᱢᱤᱫ ᱫᱤᱱ ᱠᱷᱚᱱᱟᱜ ᱵᱟᱹᱨᱥᱤᱝ ᱠᱷᱚᱱᱟᱜ ᱯᱮ ᱢᱟᱦᱟ ᱢᱚᱬᱮ ᱢᱟᱦᱟ ᱱᱚᱝᱠᱟ ᱠᱟᱛᱮᱫ ᱟᱹᱰᱤ ᱫᱤᱱ ᱡᱟᱦᱟᱸ ᱡᱟᱭᱜᱟ ᱨᱮᱠᱚ ᱪᱟᱞᱟᱜᱼᱟ ᱚᱸᱰᱮ ᱵᱟᱝᱠᱚ ᱴᱷᱤᱠ ᱵᱟᱝᱠᱚ ᱥᱮᱴᱮᱨ ᱫᱟᱲᱮᱭᱟᱜᱼᱟ ᱱᱚᱝᱠᱟ ᱠᱟᱛᱮᱫ ᱦᱚᱨ ᱵᱤᱨ ᱠᱚᱨᱮᱫ ᱡᱟᱦᱟᱸᱴᱷᱮᱱ ᱜᱮ ᱜᱤᱨᱟᱹᱵᱟᱹᱥᱤ ᱠᱟᱛᱮᱫ ᱠᱚ ᱦᱮᱸ ᱛᱟᱦᱮᱸᱱ ᱞᱟᱜᱟᱣᱮᱫ ᱠᱚ ᱛᱟᱦᱮᱸ ᱠᱟᱱᱟ ᱢᱮᱱᱠᱷᱟᱱ ᱱᱟᱦᱟᱜ ᱡᱩᱜᱽ ᱨᱮᱫᱚ ᱱᱚᱝᱠᱟ ᱫᱚ ᱵᱟᱝ ᱢᱤᱫ ᱵᱮᱲᱟ ᱥᱮ ᱠᱚᱭᱮᱠ ᱜᱷᱚᱱᱴᱟ ᱵᱷᱤᱛᱨᱤ ᱛᱮ ᱦᱮᱸ ᱱᱚᱣᱟ ᱫᱤᱥᱚᱢ ᱠᱷᱚᱱᱟᱜ ᱟᱨᱦᱚᱸ ᱫᱤᱥᱚᱢ ᱟᱹᱰᱤ ᱥᱟᱺᱜᱤᱧ ᱫᱤᱥᱚᱢ ᱢᱟᱱᱮ ᱢᱤᱫ ᱵᱟᱹᱨᱥᱤᱝ ᱛᱮᱠᱚ ᱥᱮᱴᱮᱨ ᱫᱟᱲᱮᱭᱟᱜ ᱠᱟᱱᱟ ᱱᱚᱣᱟ ᱞᱮᱠᱟᱛᱮ ᱡᱟᱦᱟᱸ ᱫᱚ ᱨᱮᱹᱞ ᱜᱟᱹᱰᱤ ᱵᱮᱵᱚᱥᱛᱟᱣ ᱠᱟᱱ ᱩᱰᱟᱹᱱ ᱜᱟᱹᱰᱤ ᱵᱮᱵᱚᱥᱛᱟᱣ ᱠᱟᱱ ᱦᱮᱸ ᱟᱨᱦᱚᱸ ᱱᱚᱝᱠᱟᱱ ᱡᱟᱦᱟᱸ ᱵᱟᱥ ᱜᱟᱹᱰᱤ ᱠᱚᱦᱚᱸ ᱡᱟᱦᱟᱸ ᱫᱚ ᱟᱹᱰᱤ ᱢᱟᱱᱮ ᱠᱚᱢ ᱴᱟᱭᱤᱢ ᱛᱮ ᱥᱮᱴᱮᱨᱚᱜ ᱠᱟᱱᱟ ᱱᱚᱝᱠᱟᱱᱟᱜ ᱤᱧᱡᱤᱱ ᱠᱚᱦᱚᱸ ᱱᱤᱛᱳᱜ ᱟᱵᱤᱥᱠᱟᱨ ᱦᱮᱡ ᱟᱠᱟᱱ ᱛᱮ ᱥᱟᱱᱟᱢ ᱠᱷᱚᱱ ᱢᱟᱱᱢᱤᱭᱟᱜ ᱟᱵᱚ ᱟᱹᱰᱤ ᱡᱳᱨ ᱥᱩᱵᱤᱛᱟ ᱦᱮᱸ ᱵᱚᱞᱚ ᱦᱮᱡ ᱠᱟᱱᱟ ᱱᱚᱝᱠᱟᱜᱮ ᱟᱨᱦᱚᱸ ᱱᱚᱣᱟ ᱠᱷᱚᱱᱟᱜ ᱞᱟᱦᱟ ᱥᱮ ᱞᱟᱦᱟ ᱫᱟᱲᱮᱭᱟᱜ ᱢᱟᱠᱚ ᱵᱤᱜᱽᱜᱟᱱ ᱨᱮ ᱡᱟᱛᱮ ᱟᱨᱦᱚᱸ ᱟᱨᱚ ᱥᱩᱵᱤᱛᱟ ᱠᱚ ᱞᱟᱦᱟ ᱟᱜᱩᱭ ᱛᱟᱵᱚᱱ ᱢᱟ ᱱᱚᱣᱟ ᱡᱤᱵᱚᱱ ᱚᱱᱟ ᱵᱤᱜᱽᱜᱟᱱ ᱡᱩᱜᱽ ᱨᱮ ᱱᱚᱣᱟ ᱟᱵᱚ ᱵᱷᱟᱨᱚᱛ ᱥᱟᱱᱟᱢ ᱫᱤᱥᱚᱢ ᱜᱮ ᱡᱟᱛᱮ ᱩᱱᱱᱚᱛᱚ ᱡᱩᱜᱽ ᱥᱮᱴᱮᱨ ᱞᱮᱱᱠᱷᱟᱱ ᱟᱵᱚ ᱥᱟᱱᱟᱢ ᱠᱚ ᱵᱚᱱ ᱩᱯᱚᱠᱨᱤᱛᱚᱜᱼᱟ ᱥᱮ ᱟᱨᱦᱚᱸ ᱵᱚᱱ ᱱᱟᱣᱟ ᱱᱟᱣᱟ ᱡᱤᱱᱤᱥ ᱠᱚ ᱡᱟᱛᱮ ᱵᱚᱱ ᱧᱟᱢ ᱢᱟ ᱡᱟᱛᱮ ᱵᱚᱱ ᱱᱚᱣᱟ ᱧᱮᱞ ᱠᱟᱛᱮᱫ ᱟᱵᱚ ᱠᱷᱩᱥᱤ ᱥᱮ ᱨᱟᱹᱥᱠᱟᱹ ᱱᱚᱣᱟ ᱠᱚ ᱮᱢ ᱫᱟᱲᱮᱣ ᱵᱚᱱᱟ ᱱᱚᱣᱟ ᱜᱮ ᱟᱹᱰᱤ ᱢᱟᱨᱟᱝ ᱜᱚᱨᱵᱚ ᱛᱚᱵᱮ ᱫᱤᱥᱚᱢ ᱨᱮ ᱦᱚᱸᱜ ᱚᱭ ᱛᱮ ᱞᱟᱦᱟ ᱠᱷᱚᱱᱟᱜ ᱡᱮ ᱱᱟᱦᱟᱜ ᱡᱟᱦᱟᱸ ᱟᱹᱰᱤ ᱡᱳᱨ ᱜᱮ ᱱᱟᱯᱟᱭ ᱵᱮᱵᱚᱥᱛᱟ ᱞᱟᱜᱩᱣ ᱠᱟᱱᱟ ᱱᱚᱣᱟᱜᱮ ᱤᱧᱟᱹᱜ ᱯᱚᱠᱠᱷᱚ ᱠᱷᱚᱱ ᱫᱚ ᱟᱹᱰᱤ ᱥᱟᱨᱦᱟᱣ ᱦᱮᱸ ᱱᱤᱭᱟᱹ ᱠᱚ ᱠᱟᱛᱷᱟ ᱞᱟᱹᱭ ᱠᱟᱛᱮᱫ ᱜᱮ ᱤᱧᱫᱚ ᱟᱫᱚ ᱵᱤᱥᱮᱥ ᱵᱟᱹᱧ ᱞᱟᱹᱭ ᱫᱟ